ᱦᱮᱸ ᱦᱮᱞᱳ ᱦᱮᱸ ᱦᱮᱸ ᱤᱧ ᱡᱚᱜᱚᱢᱚᱱᱤ ᱦᱟᱸᱥᱫᱟᱧ ᱢᱮᱱᱫᱟ ᱟᱪᱪᱷᱟ ᱦᱮᱸ ᱟᱨ ᱦᱚᱸᱜᱼᱚᱭ ᱯᱷᱳᱱ ᱞᱮᱫ ᱛᱟᱦᱮᱸᱫ ᱤᱧ ᱟᱨᱠᱤ ᱱᱮᱛᱟᱨᱟᱜ ᱨᱟᱱ ᱠᱚ ᱵᱟᱨᱮᱛᱮ ᱪᱚᱨᱪᱟ ᱞᱟ ᱜᱤᱫᱛᱮ ᱦᱮᱸ ᱠᱤᱪᱷᱩ ᱠᱟᱛᱷᱟ ᱵᱟᱲᱟᱭ ᱛᱟᱸᱦᱮ ᱠᱟᱱᱟ ᱟᱨᱠᱤ ᱚᱱᱟᱜᱮ ᱦᱮᱸ ᱦᱚᱸᱜᱼᱚᱭ ᱡᱮᱢᱚᱱ ᱱᱮᱛᱟᱨ ᱟᱛᱳ ᱫᱤᱥᱚᱢ ᱦᱚᱲ ᱤᱭᱟᱹ ᱥᱮ ᱢᱟᱱᱮ ᱟᱞᱮ ᱫᱚ ᱡᱮᱢᱚᱱ ᱨᱮᱦᱮᱫ ᱨᱟᱱ ᱠᱚᱜᱮ ᱰᱷᱮᱨ ᱞᱮ ᱤᱭᱟᱹᱣᱟᱜᱼᱟ ᱯᱟᱹᱛᱭᱟᱹᱣᱟᱜᱼᱟ ᱟᱫᱚ ᱢᱟᱱᱮ ᱰᱟᱠᱛᱟᱨ ᱠᱚᱥᱮᱡ ᱫᱚ ᱩᱱᱟᱹᱜ ᱫᱚ ᱪᱟᱞᱟᱜ ᱫᱚ ᱵᱟᱞᱮ ᱥᱟᱸᱦᱚᱥᱟ ᱟᱨᱠᱤ ᱢᱟᱱᱮ ᱚᱱᱟ ᱠᱚ ᱨᱟᱱ ᱫᱚ ᱪᱮᱫᱞᱮᱠᱟᱱ ᱪᱚᱝ ᱵᱟᱝ ᱪᱚᱝ ᱟᱫᱚ ᱚᱱᱟ ᱞᱮᱠᱟᱛᱮᱜᱮ ᱟᱨᱠᱤ ᱵᱟᱨ ᱯᱮ ᱠᱟᱛᱷᱟ ᱵᱟᱰᱟᱭ ᱥᱟᱱᱟᱧ ᱠᱟᱱ ᱛᱟᱦᱮᱸᱫ ᱦᱩᱸ ᱦᱩᱸ ᱦᱮᱸ ᱦᱩᱸ ᱟᱫᱚ ᱢᱟᱱᱮ ᱱᱮᱥᱟ ᱢᱤᱫᱴᱮᱱ ᱤᱭᱟᱹ ᱫᱚ ᱛᱟᱦᱮᱱ ᱠᱟᱱ ᱜᱮᱭᱟ ᱢᱟᱱᱮ ᱱᱮᱛᱟᱨ ᱫᱚ ᱚᱱᱮᱠᱚ ᱢᱟᱱᱮ ᱠᱮᱢᱤᱠᱮᱞ ᱫᱤᱭᱮ ᱜᱮᱛᱚ ᱡᱚᱛᱚ ᱨᱟᱱ ᱠᱚ ᱵᱮᱱᱟᱣᱫᱟ ᱟᱫᱚ ᱚᱱᱟᱫᱚ ᱛᱤᱱᱟᱹᱜ ᱜᱟᱱ ᱟᱵᱚ ᱦᱚᱲᱢᱚ ᱯᱚᱠᱠᱷᱮ ᱵᱷᱟᱞᱮᱭᱟ ᱥᱮ ᱵᱟᱝ ᱵᱷᱟᱞᱮᱭᱟ ᱚᱱᱟᱦᱚᱸ ᱢᱤᱫᱴᱮᱱ ᱤᱭᱟᱹ ᱵᱚᱛᱚᱨ ᱛᱟᱦᱮᱱ ᱠᱟᱱᱟ

ᱟᱪᱪᱷᱟ ᱟᱪᱪᱷᱟ

ᱦᱩᱸ ᱦᱩᱸ ᱟᱪᱪᱷᱟ ᱟᱪᱪᱷᱟ

ᱦᱩᱸ ᱦᱮᱸ ᱦᱮᱸ ᱦᱩᱸ ᱦᱩᱸ ᱦᱮᱸ ᱦᱮᱸ ᱦᱩᱸ

ᱦᱮᱸ ᱦᱮᱸ ᱚᱱᱟ ᱦᱚᱸ ᱥᱟᱹᱨᱤ ᱠᱟᱛᱷᱟ ᱜᱮ ᱦᱩᱸ ᱦᱩᱸ ᱦᱩᱸ ᱜᱟᱱᱚᱜᱼᱟ ᱦᱩᱸ ᱦᱩᱸ ᱟᱪᱪᱷᱟ ᱟᱪᱪᱷᱟ ᱦᱮᱸ ᱦᱮᱸ ᱦᱮᱸ ᱚᱱᱟᱠᱚ ᱫᱤᱠ ᱛᱷᱮᱠᱮ ᱫᱚ ᱴᱷᱤᱠ ᱜᱮᱭᱟ ᱚᱱᱟᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱦᱮᱸ ᱟᱪᱪᱷᱟ ᱦᱩᱸ ᱦᱩᱸ ᱟᱪᱪᱷᱟ ᱟᱪᱪᱷᱟ ᱦᱩᱸ ᱦᱩᱸ ᱦᱩᱸ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱱᱚᱣᱟ ᱦᱚᱸ ᱥᱟᱹᱨᱤ ᱠᱟᱛᱷᱟ ᱠᱟᱱ ᱜᱮᱭᱟ ᱯᱟᱹᱦᱤᱞᱟᱜ ᱟᱨ ᱯᱟᱹᱦᱤᱞᱟᱜ ᱫᱚ ᱮᱴᱟᱜ ᱨᱚᱠᱚᱢ ᱯᱚᱨᱤᱵᱮᱥ ᱠᱚ ᱛᱟᱦᱮᱸ ᱠᱟᱱᱟ ᱱᱤᱛᱚᱜ ᱫᱚ ᱮᱴᱟᱜ ᱨᱚᱠᱚᱢ ᱱᱮᱛᱟᱨ ᱨᱮᱱ ᱫᱚ ᱵᱟᱝᱠᱚ ᱥᱟᱦᱟᱣ ᱨᱮᱱᱟᱜ ᱚᱱᱟ ᱠᱷᱚᱢᱚᱛᱟ ᱵᱟᱹᱱᱩᱜᱼᱟᱱ ᱛᱟᱠᱚᱣᱟ ᱱᱚᱣᱟ ᱦᱚᱸ ᱥᱟᱹᱨᱤ ᱠᱟᱛᱷᱟ ᱠᱟᱱ ᱜᱮᱭᱟ ᱦᱮᱸ ᱦᱮᱸ ᱦᱮᱸ ᱚᱱᱟᱠᱚ ᱪᱤᱱᱛᱟᱹ ᱠᱟᱛᱮ ᱫᱚ ᱴᱷᱤᱠᱜᱮ ᱚᱱᱟ ᱫᱚ ᱥᱟᱹᱨᱤ ᱠᱟᱛᱷᱟ ᱜᱮ ᱚᱱᱟ ᱫᱚ ᱵᱮᱥ ᱠᱟᱛᱷᱟ ᱜᱮ ᱦᱮᱸ ᱟᱫᱚ ᱡᱟᱭᱦᱳᱠ ᱟᱹᱰᱤ ᱠᱤᱪᱷᱩ ᱵᱟᱰᱟᱭ ᱧᱟᱢᱮᱱᱟ ᱦᱮᱸ ᱢᱤᱫᱴᱮᱱ ᱤᱭᱟᱹ ᱛᱟᱦᱮᱸ ᱠᱟᱱᱟ ᱠᱩᱠᱞᱤ ᱛᱮᱭᱟᱜ ᱛᱟᱦᱮᱸ ᱠᱟᱱᱟ ᱡᱟᱠᱜᱮ ᱵᱷᱟᱜᱮ ᱜᱮ ᱦᱩᱭᱮᱱᱟ ᱛᱚᱵᱮ ᱦᱮᱸ ᱟᱪᱪᱷᱟ ᱴᱷᱤᱠᱜᱮᱭᱟ ᱛᱚᱵᱮ ᱟᱹᱰᱤ ᱵᱷᱟᱜᱮ ᱠᱟᱛᱷᱟ ᱟᱹᱰᱤ ᱠᱤᱪᱷᱩ ᱵᱟᱰᱟᱭ ᱧᱟᱢᱮᱱᱟ ᱟᱪᱪᱷᱟ ᱦᱮᱸ ᱤᱱᱠᱟᱹᱜᱮ ᱛᱚᱵᱮ ᱟᱹᱰᱤ ᱟᱹᱰᱤ ᱥᱟᱨᱦᱟᱣ ᱦᱮᱸ ᱟᱪᱪᱷᱟ ᱦᱮᱸᱢᱟ ᱴᱷᱤᱠᱜᱮᱭᱟ ᱦᱮᱸᱢᱟ ᱴᱷᱤᱠ ᱦᱮᱸ